ᱥᱮᱨᱮᱧ ᱫᱚ ᱢᱮᱱᱟᱜ ᱜᱮᱭᱟ ᱟᱹᱰᱤ ᱞᱮᱠᱟᱱ ᱥᱮᱨᱮᱧ ᱛᱚᱵᱮ ᱥᱚᱦᱨᱟᱭ ᱥᱮᱨᱮᱧ ᱵᱟᱦᱟ ᱥᱮᱨᱮᱧ ᱫᱚᱝ ᱥᱮᱨᱮᱧ ᱞᱟᱜᱽᱲᱮ ᱥᱮᱨᱮᱧ ᱥᱮᱨᱮᱧ ᱫᱚ ᱚᱱᱮᱠ ᱞᱮᱠᱟ ᱢᱮᱱᱟᱜᱼᱟ ᱟᱨ ᱥᱚᱵ ᱥᱮ ᱥᱮᱨᱮᱧ ᱫᱚ ᱠᱩᱥᱤᱭᱟᱜ ᱠᱟᱹᱱᱟᱹᱧ ᱤᱧ ᱫᱚ ᱥᱚᱦᱨᱟᱭ ᱥᱮᱨᱮᱧ ᱪᱮᱫᱟ ᱡᱮ ᱥᱚᱦᱨᱟᱭ ᱫᱚ ᱢᱚᱬᱮ ᱫᱤᱱ ᱛᱟᱦᱮᱱ ᱠᱟᱱᱟ ᱢᱚᱬᱮ ᱨᱚᱠᱚᱢ ᱵᱚᱱ ᱥᱮᱨᱮᱧ ᱮᱫᱟ ᱟᱨ ᱚᱱᱟ ᱫᱚ ᱥᱟᱞᱨᱮ ᱢᱤᱫ ᱫᱤᱱ ᱥᱮᱨᱮᱧ ᱦᱩᱭᱩᱜ ᱠᱟᱱᱟ ᱚᱱᱟ ᱠᱷᱟᱹᱛᱤᱨ ᱛᱮ ᱚᱱᱟ ᱫᱚ ᱢᱚᱱᱮ ᱵᱤᱥᱤ ᱩᱛᱥᱚᱵᱽ ᱦᱩᱭᱩᱜ ᱠᱟᱱᱟ ᱢᱟᱨᱟᱝ ᱥᱚᱦᱨᱟᱭ ᱟᱨ ᱡᱚᱛᱚ ᱠᱷᱚᱱᱟᱜ ᱢᱟᱨᱟᱝ ᱥᱟᱞᱨᱮ ᱢᱤᱫ ᱫᱷᱟᱣ ᱚᱱᱟ ᱠᱷᱟᱹᱛᱤᱨ ᱛᱮ ᱢᱚᱬᱮ ᱫᱤᱱ ᱨᱮᱭᱟᱜ ᱫᱚ ᱢᱚᱬᱮ ᱞᱮᱠᱟ ᱠᱚ ᱥᱮᱨᱮᱧᱟ ᱫᱚᱝ ᱨᱮᱫᱚ ᱢᱤᱫᱴᱮᱱ ᱜᱮᱠᱚ ᱥᱮᱨᱮᱧᱟ ᱞᱟᱜᱽᱲᱮ ᱨᱮᱦᱚᱸ ᱢᱤᱫᱴᱮᱱ ᱜᱮᱠᱚ ᱥᱮᱨᱮᱧᱟ ᱱᱚᱣᱟ ᱫᱚ ᱟᱹᱰᱤ ᱢᱟᱨᱟᱝ ᱥᱚᱦᱨᱟᱭ ᱠᱟᱱ ᱛᱟᱵᱚᱱᱟ ᱥᱟᱞ ᱨᱮᱭᱟᱜ ᱚᱱᱟ ᱠᱷᱟᱹᱛᱤᱨ ᱛᱮ ᱤᱧ ᱫᱚ ᱚᱱᱟᱜᱮ ᱥᱚᱦᱨᱟᱭ ᱥᱮᱨᱮᱧ ᱜᱮ ᱵᱷᱟᱹᱞᱤᱧ ᱠᱩᱥᱤᱭᱟᱜ ᱠᱟᱱᱟ ᱪᱮᱫᱟᱜ ᱡᱮ ᱥᱟᱞ ᱨᱮᱭᱟᱜ ᱥᱚᱦᱨᱟᱭ ᱠᱟᱱ ᱛᱟᱵᱚᱱᱟ ᱚᱱᱟ ᱫᱚ ᱟᱹᱰᱤ ᱱᱟᱯᱟᱭᱮ ᱥᱚᱦᱨᱟᱭ ᱠᱟᱱ ᱛᱟᱵᱚᱱᱟ ᱟᱨ ᱡᱚᱛᱚ ᱠᱚᱵᱚᱱ ᱧᱟᱯᱟᱢ ᱠᱟᱱᱟ ᱯᱮᱲᱟ ᱯᱚᱨᱤᱵᱟᱨ ᱮᱢᱟᱱ ᱚᱱᱟᱛᱮ ᱱᱚᱣᱟ ᱥᱚᱦᱨᱟᱭ ᱫᱚ ᱟᱹᱰᱤ ᱢᱟᱨᱟᱝ ᱥᱚᱦᱨᱟᱭ ᱠᱟᱱᱟ ᱮᱴᱟᱜ ᱨᱮᱫᱚ ᱵᱟᱠᱚ ᱧᱟᱯᱟᱢ ᱠᱟᱱᱟ ᱛᱚᱵᱮ ᱥᱚᱦᱨᱟᱭ ᱨᱮᱫᱚ ᱥᱟᱱᱟᱢ ᱜᱮᱵᱚᱱ ᱧᱟᱯᱟᱢ ᱠᱟᱱᱟ ᱚᱱᱟ ᱠᱷᱟᱹᱛᱤᱨᱛᱮ ᱥᱚᱸᱜᱮ ᱥᱟᱛᱮ ᱥᱮᱨᱮᱧ ᱠᱚ ᱢᱮᱛᱟᱜᱼᱟ ᱟᱨ ᱮᱱᱮᱡ ᱥᱮᱨᱮᱧ ᱠᱚ ᱢᱮᱛᱟᱜᱼᱟ ᱚᱱᱟᱜᱮ ᱤᱧ ᱫᱚ ᱥᱚᱦᱨᱟᱭ ᱜᱮ ᱥᱚᱵᱥᱮ ᱵᱷᱟᱹᱞᱤᱧ ᱢᱮᱛᱟᱜᱼᱟ ᱠᱟᱱᱟ